ᱱᱮᱛᱟᱨ ᱫᱚ ᱵᱷᱟᱨᱚᱛᱤᱭᱚ ᱥᱟᱜᱟᱲᱚᱢ ᱵᱮᱵᱚᱥᱛᱟ ᱢᱚᱫᱷᱮ ᱨᱮᱫᱚ ᱦᱩᱭᱩᱜ ᱠᱟᱱᱟ ᱨᱮᱞ ᱜᱟᱹᱰᱤ ᱵᱟᱥ ᱜᱟᱹᱰᱤ ᱮᱨᱚᱯᱞᱮᱱ ᱜᱟᱹᱰᱤ ᱫᱟᱜ ᱡᱟᱦᱟᱡ ᱮᱢᱟᱱ ᱛᱮᱭᱟᱜ ᱜᱟᱹᱰᱤᱠᱩ ᱥᱟᱺᱜᱤᱧ ᱫᱤᱥᱟᱹᱢ ᱪᱟᱞᱟᱜ ᱞᱟᱹᱜᱤᱫ ᱛᱮᱦᱚᱸ ᱡᱮᱢᱚᱱ ᱩᱰᱟᱹᱱ ᱜᱟᱹᱰᱤ ᱢᱮᱱᱟᱜᱼᱟ ᱫᱟᱜ ᱡᱟᱦᱟᱡ ᱛᱮᱦᱚᱸ ᱪᱟᱞᱟᱣ ᱜᱟᱱᱚᱜᱼᱟ ᱟᱨ ᱱᱚᱣᱟᱠᱩ ᱵᱮᱵᱚᱥᱛᱟ ᱞᱟᱹᱜᱤᱫ ᱫᱚ ᱥᱚᱨᱠᱟᱨ ᱯᱟᱦᱟᱴᱟᱠᱷᱚᱱ ᱟᱹᱰᱤ ᱡᱚᱨ ᱠᱚᱜᱮ ᱠᱩᱨᱩᱢᱩᱴᱩ ᱦᱩᱭᱩᱜ ᱠᱟᱱᱟ